ᱚᱲᱟᱜ ᱠᱷᱚᱱ ᱫᱮᱨᱤᱛᱤᱧ ᱩᱰᱩᱠ ᱞᱮᱱᱟ ᱛᱚ ᱪᱮᱬᱮ ᱪᱮᱬᱮ ᱠᱚᱹᱧ ᱧᱮᱞ ᱠᱮᱫ ᱠᱚᱣᱟ ᱱᱩᱭ ᱫᱚ ᱠᱟᱹᱦᱩ ᱪᱮᱬᱮ ᱱᱩᱭ ᱫᱚ ᱢᱟᱨᱟᱜ ᱱᱩᱭᱫᱚ ᱠᱤᱥᱱᱤ ᱱᱩᱭᱫᱚ ᱢᱟᱞᱟᱯᱚᱛᱟᱢ ᱱᱩᱭ ᱫᱚ ᱡᱤᱦᱩ ᱟᱨᱚ ᱜᱟᱛᱮ ᱜᱤᱫᱽᱨᱟᱹ ᱜᱟᱛᱮ ᱜᱤᱫᱽᱨᱟᱹᱭ ᱤᱫᱤ ᱞᱤᱫᱤᱧᱟᱭ ᱵᱟᱝᱢᱟ ᱱᱩᱠᱩ ᱪᱮᱬᱮ ᱠᱚᱫᱚᱭ ᱩᱫᱩᱜ ᱟᱹᱫᱤᱧ ᱛᱟᱦᱮᱱᱟ ᱟᱨ ᱧᱩᱛᱩᱢ ᱦᱚᱸ ᱞᱟᱜᱟ ᱛᱮᱫᱚᱧ ᱠᱟᱹᱴᱤᱡ ᱠᱟᱹᱴᱤᱡ ᱫᱚᱧ ᱵᱟᱰᱟᱭ ᱞᱮᱜ ᱜᱮᱭᱟ ᱡᱮ ᱱᱩᱠᱩ ᱫᱚ ᱪᱤᱞᱤ ᱪᱮᱬᱮ ᱠᱟᱱᱟᱠᱚ ᱢᱮᱱᱛᱮ ᱱᱩᱭ ᱫᱚ ᱢᱟᱨᱟᱜ ᱪᱮᱬᱮ ᱱᱩᱭᱫᱚ ᱠᱟᱹᱦᱩ ᱪᱮᱬᱮ ᱱᱩᱭᱫᱚ ᱢᱟᱞᱟᱯᱚᱛᱟᱢ ᱱᱩᱭ ᱫᱚ ᱠᱤᱥᱱᱤ ᱪᱮᱬᱮ ᱱᱩᱭᱫᱚ ᱡᱩᱦᱩ ᱪᱮᱬᱮ ᱛᱚ ᱱᱩᱠᱩ ᱪᱮᱬᱮ ᱠᱚᱫᱚ ᱵᱟᱝᱠᱚ ᱧᱮᱞ ᱫᱚᱢ ᱧᱮᱞ ᱠᱚᱣᱟ ᱛᱚᱵᱮ ᱥᱟᱵ ᱫᱚ ᱵᱟᱝᱠᱚ ᱥᱟᱵ ᱦᱚᱪᱚᱣᱟᱜᱼᱟ ᱛᱚ ᱧᱮᱞᱫᱚ ᱥᱟᱺᱜᱤᱧ ᱠᱷᱚᱱᱫᱚᱢ ᱧᱮᱞ ᱫᱟᱲᱮ ᱟᱠᱚ ᱜᱮᱭᱟ ᱟᱫᱚ ᱥᱟᱵᱫᱚ ᱚᱱᱮ ᱵᱟᱝᱠᱚ ᱥᱟᱵ ᱦᱚᱪᱚᱣᱟᱜᱼᱟ ᱵᱟᱠᱚ ᱥᱩᱨ ᱦᱚᱪᱚᱣᱟᱜᱼᱟ ᱢᱤᱨᱩ ᱪᱮᱬᱮ ᱦᱚᱸ ᱩᱱᱤ ᱫᱚ ᱯᱩᱥᱟᱹᱣ ᱮ ᱞᱮᱠᱷᱟᱱ ᱫᱚᱢ ᱥᱟᱵ ᱫᱟᱲᱮᱭᱟᱭ ᱜᱮᱭᱟ ᱩᱱᱤᱫᱚ ᱡᱚᱴᱮᱫ ᱦᱚᱪᱚᱣᱟᱜ ᱜᱮᱭᱟ ᱯᱩᱥᱟᱹᱣ ᱠᱟᱛᱮ ᱫᱚ ᱛᱚ ᱱᱤᱝᱠᱟᱹ ᱫᱚ ᱵᱤᱨ ᱡᱷᱟᱲ ᱠᱚᱨᱮᱫᱚ ᱵᱟᱢ ᱥᱟᱵ ᱫᱟᱲᱮᱣᱟᱭᱟ